ᱮᱱᱮᱡ ᱥᱮᱨᱮᱧ ᱞᱟᱹᱜᱤᱫ ᱡᱟᱦᱟᱸ ᱠᱚ ᱞᱟᱹᱠᱛᱤ ᱜᱮᱭᱟ ᱚᱱᱟ ᱠᱚᱫᱚ ᱦᱩᱭᱩᱜ ᱠᱟᱱᱟ ᱛᱩᱢᱫᱟᱜ ᱴᱟᱢᱟᱠ ᱠᱚᱨᱛᱟᱞ ᱨᱮᱜᱽᱲᱟ ᱛᱤᱨᱭᱳ ᱵᱟᱱᱟᱢ ᱱᱚᱣᱟ ᱵᱮᱜᱚᱨ ᱮᱱᱮᱡ ᱥᱮᱨᱮᱧ ᱫᱚ ᱨᱟᱹᱥᱠᱟᱹ ᱵᱟᱝ ᱵᱩᱡᱷᱟᱹᱜᱼᱟ ᱚᱱᱟ ᱥᱟᱶᱼᱥᱟᱶᱛᱮ ᱟᱵᱚ ᱥᱟᱱᱛᱟᱲ ᱠᱚᱣᱟᱜ ᱫᱚ ᱮᱱᱮᱡ ᱥᱮᱨᱮᱧ ᱫᱚ ᱟᱹᱰᱤ ᱟᱭᱢᱟ ᱥᱚᱨᱮᱥᱟᱱ ᱟᱹᱨᱤᱪᱟᱹᱞᱤ ᱠᱟᱱ ᱛᱟᱵᱚᱱᱟ ᱮᱱᱮᱡ ᱥᱮᱨᱮᱧ ᱫᱚ ᱟᱵᱚᱣᱟᱜ ᱫᱚ ᱥᱳᱵᱽᱨᱮᱜᱮ ᱢᱮᱱᱟᱜ ᱛᱟᱵᱚᱱᱟ ᱵᱟᱯᱞᱟ ᱨᱮ ᱵᱟᱦᱟ ᱥᱚᱨᱦᱟᱭ ᱨᱮ ᱮᱱᱮᱡ ᱥᱮᱨᱮᱧ ᱢᱚᱫᱽᱫᱷᱮ ᱛᱮ ᱟᱭᱢᱟ ᱞᱮᱠᱟᱱ ᱫᱩᱠᱠᱷᱚ ᱠᱚᱥᱴᱚ ᱠᱟᱛᱷᱟ ᱠᱚᱵᱚᱱ ᱵᱟᱲᱟᱭ ᱧᱟᱢᱟ ᱚᱱᱟ ᱥᱟᱶᱛᱮ ᱡᱟᱦᱟᱸᱭ ᱠᱚ ᱮᱱᱮᱡ ᱥᱮᱨᱮᱧ ᱨᱮ ᱡᱚᱲᱤᱛᱚ ᱢᱮᱱᱟᱜ ᱵᱚᱱᱟ ᱩᱱᱠᱩᱜᱮ ᱵᱟᱲᱟᱭᱟᱵᱚᱱ ᱮᱱᱮᱡ ᱥᱤᱨᱤᱧ ᱛᱟᱞᱟᱨᱮ ᱛᱤᱱᱟᱹᱜ ᱨᱚᱠᱚᱢ ᱠᱟᱛᱷᱟ ᱠᱚ ᱵᱟᱰᱟᱭᱚᱜᱼᱟ ᱥᱟᱶᱛᱮ ᱢᱚᱱ ᱦᱚᱸ ᱟᱹᱰᱤ ᱦᱟᱞᱠᱟ ᱜᱮ ᱡᱤᱭᱟᱹᱲᱜᱮ ᱵᱩᱡᱷᱟᱹᱜᱼᱟ ᱟᱞᱮ ᱱᱚᱣᱟ ᱵᱟᱥᱲᱟ ᱟᱹᱛᱩ ᱨᱮᱦᱚᱸ ᱮᱱᱮᱡ ᱴᱤᱢ ᱫᱚ ᱢᱮᱱᱟᱜ ᱠᱚᱜᱮᱭᱟ ᱩᱱᱠᱩ ᱫᱚ ᱥᱳᱵᱽᱞᱮᱠᱟᱱᱟᱜ ᱜᱮ ᱮᱱᱮᱡ ᱥᱮᱨᱮᱧ ᱠᱚ ᱥᱮᱬᱟᱣᱟᱠᱫᱟ ᱡᱮᱢᱚᱱ ᱫᱚᱝ ᱞᱟᱜᱽᱲᱮ ᱵᱟᱦᱟ ᱥᱚᱨᱦᱟᱭ ᱨᱤᱸᱡᱷᱟᱹ ᱫᱚᱱ ᱮᱢᱟᱱ ᱛᱮᱭᱟᱜ ᱟᱭᱢᱟ ᱨᱚᱠᱚᱢᱟᱜ ᱜᱮ ᱥᱮᱬᱟᱣ ᱠᱟᱫᱟ ᱠᱚ ᱱᱚᱝᱠᱟ ᱠᱚᱱᱴᱮᱠ ᱠᱚᱠᱚ ᱧᱟᱢ ᱞᱮᱠᱷᱟᱱ ᱫᱚ ᱵᱟᱨᱦᱮ ᱠᱚᱦᱚᱸ ᱠᱚ ᱥᱮᱱᱚᱜ ᱜᱮᱭᱟ ᱮᱱᱚᱡ ᱮᱱᱮᱡ ᱥᱮᱨᱮᱧ ᱠᱷᱟᱹᱛᱤᱨ